ᱢᱟᱞᱫᱟ ᱦᱚᱱᱚᱛ ᱨᱮ ᱥᱟᱱᱛᱟᱲ ᱜᱟᱛᱟᱠ ᱥᱟᱶ ᱟᱨᱦᱚᱸ ᱟᱭᱢᱟ ᱟᱭᱢᱟ ᱫᱤᱠᱩ ᱥᱮ ᱟᱭᱢᱟ ᱪᱷᱟᱹᱛᱤᱠ ᱠᱚ ᱢᱮᱱᱟᱜ ᱠᱚᱣᱟ ᱩᱱᱠᱩ ᱦᱚᱸ ᱟᱠᱚᱣᱟᱜ ᱟᱹᱨᱤᱼᱪᱟᱹᱞᱤ ᱥᱮ ᱞᱟᱭᱼᱞᱟᱠᱪᱟᱨ ᱠᱚ ᱢᱟᱱᱟᱣ ᱢᱟᱱᱟᱣ ᱟᱹᱜᱩᱭᱮᱫᱟ ᱢᱟᱱᱟᱣ ᱵᱟᱛᱟᱣᱮᱫᱟ ᱥᱮ ᱵᱚᱸᱜᱟᱼᱵᱳᱨᱳᱭᱮᱫᱟ ᱛᱚ ᱚᱱᱟ ᱞᱮᱠᱟᱜᱮ ᱟᱵᱚ ᱥᱟᱱᱛᱟᱲ ᱜᱟᱛᱟᱠ ᱦᱚᱸ ᱵᱚᱸᱜᱟᱼᱵᱳᱨᱳ ᱥᱮ ᱞᱟᱭᱼᱞᱟᱠᱪᱟᱨ ᱢᱮᱱᱟᱜᱼᱟ ᱛᱚ ᱚᱱᱟ ᱠᱚ ᱢᱩᱫᱽ ᱨᱮᱫᱚ ᱫᱟᱸᱥᱟᱭ ᱵᱚᱸᱜᱟ ᱵᱟᱦᱟ ᱥᱚᱨᱦᱟᱭ ᱟᱨ ᱢᱟᱜ ᱢᱚᱬᱮ ᱮᱢᱟᱱ ᱠᱚ ᱢᱮᱱᱟᱜᱼᱟ ᱟᱨ ᱱᱚᱣᱟ ᱠᱚᱫᱚ ᱢᱟᱱᱟᱣ ᱵᱟᱛᱟᱣ ᱨᱮᱭᱟᱜ ᱫᱚ ᱢᱩᱞ ᱠᱟᱨᱚᱱ ᱫᱚ ᱦᱩᱭᱩᱜ ᱠᱟᱱᱟ ᱱᱤᱡᱮᱨᱟᱜ ᱩᱯᱨᱩᱢ ᱫᱚᱦᱚᱭ ᱥᱮ ᱨᱩᱠᱷᱤᱭᱟᱹ ᱫᱚᱦᱚᱭ ᱠᱟᱹᱜᱤᱫ ᱡᱟᱛᱮ ᱱᱟᱜᱟᱢ ᱨᱮ ᱟᱵᱚ ᱨᱮᱱ ᱟᱨᱦᱚᱸ ᱡᱟᱦᱟᱸᱭ ᱫᱚᱠᱚ ᱵᱟᱲᱟᱭ ᱫᱟᱲᱮᱜ ᱡᱮ ᱥᱟᱶᱛᱟ ᱨᱮᱭᱟᱜ ᱫᱚ ᱪᱮᱫ ᱠᱚ ᱟᱹᱨᱤᱼᱪᱟᱹᱞᱤ ᱢᱮᱱᱟᱜ ᱟᱥᱮ ᱪᱮᱫ ᱠᱚ ᱵᱚᱸᱜᱟᱼᱵᱳᱨᱳ ᱢᱮᱱᱟᱜ ᱛᱟᱵᱳᱱᱟ